ᱤᱧᱟᱹᱜ ᱡᱤᱭᱚᱱ ᱨᱮᱱ ᱡᱚᱛᱚᱠᱷᱚᱱ ᱜᱚᱱᱚᱝ ᱫᱚ ᱦᱩᱭᱩᱜ ᱠᱟᱱᱟᱭ ᱤᱧ ᱟᱭᱳ ᱪᱮᱫᱟᱜ ᱥᱮ ᱤᱧᱟᱹᱜ ᱡᱤᱭᱚᱱ ᱨᱮ ᱥᱚᱨᱵᱚᱯᱚᱨᱛᱷᱚᱢ ᱤᱧ ᱟᱭᱳ ᱜᱮᱭ ᱡᱟᱱᱟᱢ ᱠᱟᱫᱤᱧᱟ ᱩᱱᱤᱭᱟᱜ ᱦᱟᱨᱟᱵᱩᱨᱩ ᱟᱠᱟᱫᱤᱧᱟ ᱥᱟᱶᱛᱮ ᱞᱟᱭᱤᱯᱷ ᱨᱮ ᱡᱟ ᱚᱥᱩᱵᱤᱫᱷᱟ ᱦᱩᱭ ᱟᱠᱟᱱᱟ ᱢᱟᱱᱮ ᱜᱚᱜᱚᱣᱟᱜ ᱜᱚᱜᱚᱣᱟᱜ ᱛᱤ ᱥᱟᱵ ᱠᱟᱛᱮᱫ ᱜᱮ ᱡᱚᱛᱚ ᱜᱤᱧ ᱥᱮᱬᱟ ᱟᱠᱟᱫᱼᱟ ᱥᱟᱱᱟᱢ ᱟᱢᱟᱝ ᱤᱧᱤᱜ ᱟᱭᱳ ᱠᱟᱱ ᱛᱤᱧᱟᱭ ᱛᱚ ᱞᱟᱭᱤᱯᱷ ᱨᱮ ᱡᱚᱛᱚᱠᱷᱚᱱ ᱤᱢᱯᱳᱨᱴᱮᱱᱴ ᱯᱟᱨᱥᱮᱱ ᱫᱚᱭ ᱦᱩᱭᱩᱜ ᱠᱟᱱᱟ ᱤᱧ ᱟᱭᱳ ᱩᱱᱤ ᱫᱚ ᱢᱟᱱᱮ ᱞᱟᱭᱤᱯᱷ ᱨᱮ ᱮᱠᱷᱚᱱ ᱦᱚᱸ ᱟᱡᱽ ᱯᱚᱨᱡᱚᱱᱛᱚ ᱵᱟᱭ ᱡᱟᱦᱟᱱ ᱠᱤᱪᱷᱩ ᱡᱤᱱᱤᱥ ᱜᱮ ᱮᱠᱷᱱᱳ ᱵᱟᱭ ᱠᱚᱢ ᱦᱚᱪᱚᱣᱟ ᱞᱟᱭᱤᱯᱷ ᱨᱮ ᱢᱟᱱᱮ ᱠᱚᱢ ᱵᱟᱭᱮ ᱵᱩᱡᱷᱟᱹᱣ ᱦᱚᱪᱚ ᱠᱟᱫᱤᱧᱟ ᱡᱟᱦᱟᱱᱟᱜ ᱜᱤᱧ ᱢᱮᱛᱟᱭ ᱠᱟᱱ ᱛᱟᱦᱮᱫ ᱛᱟᱦᱟᱱᱟᱜ ᱜᱮ ᱚᱱᱟᱜᱮ ᱮᱢᱟᱧ ᱠᱟᱱ ᱛᱟᱦᱮᱫ ᱟᱭ ᱡᱤᱣᱤ ᱨᱮ ᱥᱩᱠ ᱨᱮᱦᱚᱸ ᱤᱧ ᱟᱭᱳ ᱤᱧ ᱥᱟᱶ ᱢᱮᱱᱟᱭᱟ ᱫᱩᱠᱷ ᱨᱮᱦᱚᱸ ᱤᱧ ᱟᱭᱳ ᱤᱧ ᱥᱟᱶ ᱛᱟᱦᱮᱱᱟᱭ ᱥᱟᱶᱛᱮ ᱚᱱᱟ ᱯᱚᱨ ᱤᱧ ᱟᱭᱳ ᱨᱮᱱ ᱢᱤᱫ ᱟᱨ ᱢᱤᱫ ᱜᱤᱫᱽᱨᱟᱹ ᱢᱮᱱᱟᱭ ᱛᱟᱭᱟ ᱩᱱ ᱫᱚᱭ ᱦᱳᱭᱳᱜ ᱠᱟᱱᱟ ᱤᱧ ᱵᱳᱱᱤ ᱢᱟᱱᱮ ᱤᱧᱤᱡ ᱤᱧᱤᱡ ᱠᱟᱹᱴᱤᱡ ᱵᱩᱱᱤ ᱩᱱᱤ ᱦᱚᱸ ᱤᱧ ᱟᱜ ᱞᱟᱭᱤᱯᱷ ᱟᱹᱰᱤ ᱤᱢᱯᱳᱨᱴᱮᱱᱴ ᱯᱟᱨᱥᱮ ᱠᱟᱱᱟᱭ ᱡᱮᱦᱮᱛᱩ ᱫᱟᱫᱟ ᱞᱮ ᱵᱟᱹᱦᱩ ᱢᱮᱱᱛᱮ ᱦᱚᱦᱚ ᱞᱮᱠᱷᱟᱱ ᱫᱚ ᱩᱱᱤ ᱜᱮ ᱢᱮᱱᱟᱭᱟ ᱱᱤᱡᱚᱥᱥᱚ ᱯᱷᱤᱞᱤᱝᱥ ᱚᱱᱩᱵᱷᱚᱵᱮ ᱤᱢᱟᱹᱧᱟ ᱫᱟᱫᱟ ᱫᱟᱫᱟ ᱦᱚᱦᱚ ᱠᱟᱛᱮᱫ ᱛᱚ ᱤᱧᱟᱹᱜ ᱤᱧᱟᱹᱜ ᱞᱟ ᱞᱟᱭᱤᱯᱷ ᱨᱮᱱ ᱤᱧᱟᱹᱜ ᱡᱤᱭᱚᱱ ᱨᱮᱱᱟᱜ ᱡᱚᱛᱚᱠᱷᱚᱱ ᱜᱚᱱᱚᱝ ᱫᱚ ᱦᱩᱭᱩᱜ ᱠᱟᱱᱟ ᱤᱧ ᱨᱮᱱ ᱟᱭᱳ ᱵᱟ ᱟᱭᱳᱼᱵᱟᱵᱟ ᱢᱟᱱᱮ ᱤᱧ ᱨᱮᱱ ᱯᱷᱮᱢᱮᱞᱤ ᱯᱷᱮᱢᱮᱞᱤ ᱮᱢᱚᱱ ᱵᱷᱟᱹᱜᱤ ᱯᱷᱮᱢᱮᱞᱤ ᱠᱟᱱ ᱛᱤᱧᱟ ᱡᱮ ᱡᱟᱦᱟᱱᱟᱜ ᱡᱟᱦᱟᱱᱟᱜ ᱠᱟᱢᱤ ᱵᱟᱝ ᱥᱟᱱᱟᱧᱟ ᱥᱮ ᱟᱨ ᱠᱚ ᱟᱹᱪᱩᱧᱟ ᱢᱤᱫ ᱫᱷᱟᱧ ᱵᱟᱝ ᱞᱮᱠᱷᱟᱱ ᱵᱟᱝ ᱠᱚ ᱵᱟᱝ ᱠᱚ ᱠᱟᱹᱢᱤ ᱡᱳᱨᱟᱭ ᱛᱮᱫᱚ ᱵᱟᱝ ᱠᱚ ᱟᱹᱪᱩ ᱦᱚᱪᱚᱧᱟ

ᱤᱧᱟᱹᱜ ᱡᱤᱭᱚᱱ ᱨᱮᱱᱟᱜ ᱡᱚᱛᱚᱠᱷᱚᱱ ᱡᱚᱛᱚᱠᱷᱚᱱ ᱜᱚᱱᱚᱝ ᱚᱱᱟ ᱫᱚ ᱦᱳᱭᱳᱜ ᱠᱟᱱᱟ ᱤᱧ ᱟᱭᱳ ᱤᱧᱤᱡ ᱵᱩᱱᱤ ᱤᱧᱤᱡ ᱵᱟᱵᱟ ᱟᱨ ᱤᱧᱟᱹᱜ ᱯᱩᱨᱟᱹ ᱯᱷᱮᱢᱮᱞᱤ